ᱥᱮᱫᱟᱭ ᱠᱷᱚᱡ ᱜᱮ ᱫᱮᱭᱟ ᱦᱟᱹᱥᱩ ᱰᱟᱸᱰᱟ ᱦᱟᱹᱥᱩ ᱨᱮᱭᱟᱜ ᱨᱮᱦᱮᱫ ᱠᱚᱜᱮ ᱥᱮᱫᱟᱭ ᱦᱚᱲ ᱫᱚ ᱚᱱᱟ ᱚᱠᱛᱚ ᱫᱟᱨᱮ ᱱᱟᱹᱲᱤ ᱨᱮᱦᱮᱫ ᱥᱟᱠᱟᱢ ᱠᱚᱛᱮ ᱜᱮᱠᱚ ᱵᱳᱜᱮᱜ ᱠᱟᱱ ᱛᱟᱦᱮᱸᱜ ᱥᱮᱫᱟᱭ ᱦᱟᱯᱲᱟᱢ ᱠᱚᱜᱮ ᱞᱟᱹᱭ ᱵᱟᱲᱟ ᱴᱚ ᱠᱟᱜ ᱠᱚᱣᱟ ᱜᱤᱫᱽᱨᱟᱹ ᱠᱚ ᱡᱮ ᱱᱚᱣᱟ ᱨᱮᱦᱮᱫ ᱠᱚ ᱦᱟᱹᱥᱩ ᱨᱮᱭᱟᱜ ᱟᱹᱰᱤ ᱠᱟᱹᱢᱤᱭ ᱠᱟᱫᱟ ᱟᱨ ᱚᱱᱟ ᱠᱚᱫᱚ ᱵᱤᱱ ᱯᱚᱭᱥᱟ ᱛᱮᱜᱮ ᱱᱚᱣᱟ ᱡᱷᱟᱹᱣᱟᱹ ᱠᱚᱨᱮ ᱦᱚᱸ ᱧᱟᱢᱚᱜ ᱜᱮᱭᱟ ᱫᱟᱹᱨᱮ ᱱᱟᱹᱲᱤ ᱠᱚ ᱨᱮᱦᱮᱜ ᱠᱚ ᱚᱱᱟ ᱨᱤᱜ ᱠᱟᱛᱮ ᱛᱷᱚᱯᱨᱟᱢ ᱞᱮᱠᱷᱟᱡ ᱜᱮ ᱚᱱᱟ ᱦᱟᱹᱥᱩ ᱠᱚᱫᱚ ᱵᱩᱜᱤᱜᱼᱟ ᱟᱨ ᱱᱚᱣᱟ ᱥᱮ ᱛᱚᱨᱦᱚᱫ ᱤᱛᱤᱞ

ᱥᱩᱠᱨᱤ ᱤᱛᱤᱞ ᱟᱨ ᱥᱩᱱᱩᱢ ᱠᱚᱛᱮ ᱤᱥᱠᱤᱨ ᱵᱟᱲᱟ ᱞᱮᱠᱷᱟᱡ ᱦᱚᱸ ᱦᱟᱹᱥᱩ ᱠᱚᱦᱚᱸ ᱢᱚᱡᱚᱜ ᱜᱮᱭᱟ ᱟᱛᱳ ᱴᱚᱞᱟ ᱨᱮᱫᱚ ᱱᱮᱛᱟᱨ ᱦᱚᱸ ᱚᱱᱟ ᱨᱮᱦᱮᱫ ᱱᱟᱹᱲᱤ ᱨᱤᱫᱠᱟᱛᱮ ᱠᱚᱴᱮᱡ ᱠᱟᱛᱮ ᱠᱚ ᱞᱟᱜᱟᱣ ᱞᱟᱜᱟᱣᱮᱫ ᱜᱮᱭᱟ ᱮᱠᱷᱚᱱ ᱟᱹᱰᱤ ᱠᱟᱹᱢᱤᱨᱮᱜᱮ ᱱᱚᱣᱟ ᱫᱚ ᱞᱟᱜᱟᱜᱼᱟ